ᱯᱚᱛᱚᱵᱽ ᱯᱚᱛᱚᱵᱽ ᱵᱮᱜᱚᱨ ᱦᱚᱸ ᱟᱢ ᱡᱟᱦᱟᱱ ᱯᱟᱛᱷᱟᱢ ᱠᱷᱚᱵᱚᱨ ᱠᱷᱚᱵᱚᱨ ᱥᱟᱠᱟᱢ ᱮᱢ ᱯᱟᱲᱦᱟᱣ ᱯᱟᱲᱦᱟᱣᱟᱢ ᱯᱚᱛᱚᱵᱽ ᱵᱮᱜᱚᱨ ᱯᱚᱛᱚᱵᱽ ᱯᱚᱛᱚᱵᱽ ᱫᱚ ᱡᱟᱦᱟᱸ ᱤᱧ ᱤᱥᱠᱩᱞ ᱡᱤᱵᱚᱱ ᱡᱤᱵᱚᱱ ᱨᱮ ᱯᱟᱲᱦᱟᱣ ᱦᱩᱭ ᱠᱟᱱᱟ ᱯᱚᱛᱨᱤᱠᱟ ᱠᱚᱫᱚ ᱡᱟᱦᱟᱸ ᱱᱟᱣᱟ ᱱᱟᱣᱟ ᱠᱷᱚᱵᱚᱨ ᱠᱚ ᱥᱮ ᱩᱪᱷᱟᱹᱱᱚᱜ ᱠᱟᱱᱟ ᱱᱚᱣᱟ ᱠᱚ ᱯᱚᱛᱨᱤᱠᱟ ᱯᱟᱛᱷᱟᱢ ᱦᱚᱛᱮ ᱛᱮ ᱵᱟᱲᱟᱭ ᱧᱟᱢᱚᱜ ᱠᱟᱱᱟ